ᱤᱧ ᱫᱚ ᱱᱚᱰᱮ ᱵᱳᱞᱯᱩᱨ ᱥᱟᱱᱛᱤᱱᱤᱠᱮᱛᱚᱱ ᱨᱮᱜᱮ ᱠᱟᱹᱢᱤ ᱫᱚᱧ ᱦᱮᱡ ᱞᱮᱱᱟ ᱟᱫᱚ ᱱᱚᱰᱮ ᱢᱤᱫᱴᱟᱱ ᱥᱨᱤᱱᱤᱠᱮᱛᱚᱱ ᱨᱮᱱ ᱢᱤᱫᱴᱟᱱ ᱮᱜᱽᱨᱤ ᱠᱟᱞᱪᱟᱨ ᱰᱤᱯᱟᱨᱴᱢᱮᱱᱴ ᱚᱱᱰᱮᱜᱮ ᱥᱟᱭᱮᱱᱥ ᱮᱜᱽᱨᱤ ᱠᱟᱞᱪᱟᱨ ᱰᱤᱯᱟᱨᱴᱢᱮᱱᱴ ᱥᱟᱭᱮᱱᱥ ᱰᱤᱯᱟᱴᱢᱮᱱᱴ ᱨᱮᱜᱮ ᱢᱤᱫᱴᱟᱱ ᱠᱟᱹᱢᱤ ᱨᱮᱜᱮᱧ ᱵᱚᱞᱚ ᱞᱮᱱᱟ ᱟᱫᱚ ᱚᱱᱟ ᱠᱟᱹᱢᱤ ᱠᱚᱫᱚ ᱯᱨᱮᱠᱴᱤᱠᱮᱞ ᱠᱞᱟᱥ ᱠᱚ ᱜᱤᱫᱽᱨᱟᱹ ᱠᱚᱠᱚ ᱠᱚᱨᱟᱣᱟ ᱟᱫᱚ ᱯᱨᱮᱠᱴᱤᱠᱮᱞ ᱠᱮᱞᱟᱥᱨᱮ ᱪᱮᱫ ᱪᱮᱫ ᱠᱚ ᱞᱟᱜᱟᱜᱼᱟ ᱦᱚᱭᱛᱳ ᱧᱮᱞᱚᱜᱼᱟ ᱡᱮ ᱜᱟᱯᱟ ᱡᱟᱦᱟ ᱸᱯᱨᱮᱠᱴᱤᱠᱮᱞ ᱠᱮᱞᱟᱥ ᱢᱮᱱᱟᱜᱼᱟ ᱟᱫᱚ ᱟᱞᱮ ᱫᱚ ᱛᱮᱦᱮᱧ ᱠᱷᱚᱱ ᱜᱮᱞᱮ ᱵᱟᱲᱟᱭᱟ ᱱᱚᱣᱟ ᱯᱨᱮᱠᱴᱤᱠᱮᱞ ᱠᱮᱞᱟᱥᱨᱮ ᱪᱮᱫ ᱪᱮᱫ ᱞᱟᱜᱟᱣ ᱫᱟᱲᱮᱭᱟᱜᱼᱟ ᱪᱮᱫ ᱪᱮᱫ ᱨᱮᱭᱟᱜ ᱥᱟᱠᱟᱢ ᱞᱟᱜᱟᱜᱼᱟ ᱥᱮ ᱮᱥᱴᱮᱢ ᱞᱜᱟᱜ ᱟᱥᱮ ᱠᱳᱱᱳ ᱚᱥᱯᱳᱨ ᱞᱟᱜᱟᱜᱼᱟ ᱚᱱᱟ ᱫᱚ ᱩᱱᱠᱩ ᱢᱟᱭᱠᱳᱨᱳᱥᱠᱳᱯ ᱱᱤᱪᱮ ᱨᱮᱠᱚ ᱧᱮᱞ ᱠᱚᱣᱟ ᱚᱠᱟ ᱫᱚ ᱨᱩᱴᱱᱚᱴ ᱦᱚᱸ ᱞᱟᱜᱟᱜᱼᱟ ᱚᱱᱟ ᱠᱚᱦᱚᱸᱞᱮ ᱠᱟᱞᱮᱠᱴ ᱟᱹᱜᱩᱭᱟ ᱟᱨ ᱚᱱᱟ ᱠᱟᱞᱮᱠᱴ ᱟᱹᱜᱩ ᱠᱟᱛᱮᱜ ᱩᱱᱠᱩ ᱩᱱᱠᱩ ᱠᱮᱞᱟᱥᱨᱮ ᱩᱱᱠᱩ ᱜᱤᱫᱽᱨᱟᱹ ᱞᱮ ᱮᱢᱟ ᱠᱚᱣᱟ ᱟᱨ ᱡᱚᱛᱚ ᱜᱤᱫᱽᱨᱟᱹᱜᱮ ᱚᱱᱟ ᱠᱮᱞᱟᱥᱨᱮ ᱢᱤᱼᱢᱤᱫᱴᱮᱡ ᱠᱟᱛᱮᱜ ᱢᱟᱭᱠᱳᱨᱳᱥᱠᱳᱯ ᱮᱢᱟ ᱠᱚ ᱦᱩᱭᱩᱜᱼᱟ ᱟᱨ ᱩᱱᱠᱩ ᱫᱚ ᱢᱟᱭᱠᱨᱳᱥᱠᱳᱯ ᱛᱟᱞᱟᱛᱮ ᱚᱱᱟ ᱠᱚ ᱯᱟᱥᱱᱟᱣ ᱠᱟᱛᱮᱜ ᱠᱚ ᱧᱮᱞᱟ ᱫᱟᱨᱮᱨᱮ ᱪᱮᱫ ᱨᱳᱜ ᱦᱩᱭ ᱠᱟᱱᱟ ᱥᱮ ᱦᱩᱭ ᱫᱟᱲᱮᱭᱟᱜᱼᱟ ᱚᱱᱟ ᱪᱤᱠᱟ ᱠᱟᱛᱮᱜ ᱮᱜ ᱟᱨᱳᱯ ᱠᱷᱚᱱ ᱨᱳᱜ ᱞᱟᱜᱟᱭ ᱦᱩᱭᱩᱜᱼᱟ ᱚᱱᱟ ᱠᱚᱠᱚ ᱧᱮᱞ ᱯᱟᱥᱱᱟᱣᱟ ᱟᱨᱦᱚᱸ ᱤᱱᱟᱹ ᱛᱟᱭᱚᱢ ᱫᱚ ᱥᱟᱱᱛᱤᱱᱤᱠᱮᱛᱚᱱ ᱥᱮᱜ ᱮᱴᱟᱜ ᱰᱤᱯᱟᱨᱴᱢᱮᱱᱴ ᱨᱮᱦᱚᱧ ᱠᱟᱹᱢᱤ ᱞᱮᱫᱟ ᱚᱱᱰᱮ ᱦᱚᱸ ᱫᱚᱥ ᱵᱟᱨ ᱵᱚᱪᱷᱚᱨ ᱤᱧ ᱠᱟᱹᱢᱤ ᱞᱮᱫᱟ ᱛᱟᱭᱚᱢᱛᱮ ᱟᱫᱚ ᱚᱱᱰᱮ ᱫᱚ ᱛᱷᱚᱲᱟ ᱟᱞᱟᱫᱟ ᱨᱚᱠᱚᱢᱮᱨ ᱚᱸᱰᱮ ᱫᱚ ᱡᱤᱭᱳᱜᱨᱟᱯᱷᱤ ᱰᱤᱯᱟᱴᱢᱮᱱᱴ ᱚᱱᱟ ᱤᱭᱟᱹᱛᱮ ᱚᱸᱰᱮ ᱫᱚ ᱮᱥᱴᱮᱢ ᱥᱮ ᱨᱩᱴᱱᱚᱴ ᱚᱱᱟ ᱠᱚ ᱨᱮᱭᱟᱜ ᱵᱮᱣᱦᱟᱨ ᱫᱚ ᱵᱟᱝ ᱛᱟᱦᱮᱸ ᱠᱟᱱᱟ ᱚᱸᱰᱮ ᱫᱚ ᱚᱱᱮ ᱢᱮᱯ ᱴᱳᱯᱳᱥᱤᱴ ᱠᱚᱜᱮᱞᱮ ᱮᱢᱟ ᱠᱚᱣᱟ ᱜᱤᱫᱽᱨᱟᱹ ᱚᱱᱟ ᱠᱚᱜᱮ ᱤᱥᱩ ᱦᱩᱭᱩᱜᱼᱟ ᱚᱱᱟ ᱠᱚ ᱱᱤᱭᱟᱹ ᱠᱚ ᱜᱤᱫᱽᱨᱟᱹ ᱠᱚᱠᱚ ᱠᱟᱹᱢᱤᱭᱟ ᱟᱨ ᱵᱤᱵᱷᱤᱱᱱᱚ ᱡᱚᱱᱛᱚᱨᱚᱯᱟᱛᱤ ᱚᱱᱟᱦᱚᱸ ᱯᱷᱤᱞᱰᱨᱮ ᱡᱮᱢᱚᱱ ᱤᱫᱤᱭᱟ ᱚᱱᱟ ᱤᱥᱩ ᱦᱩᱭᱩᱜᱼᱟ ᱨᱤᱴᱟᱨᱱ ᱦᱩᱭᱩᱜᱼᱟ ᱚᱱᱟ ᱠᱚ ᱢᱤᱫᱴᱮᱱ ᱫᱟᱭᱤᱛᱛᱚ ᱫᱟᱭᱤᱛᱛᱚᱣᱟᱱ ᱠᱟᱹᱢᱤ ᱚᱱᱟ ᱠᱚ ᱜᱤᱫᱽᱨᱟᱹ ᱠᱚᱠᱚ ᱯᱷᱮᱨᱚᱛ ᱨᱩᱣᱟᱹᱲᱟ ᱛᱟᱨᱯᱚᱨᱮ ᱡᱚᱛᱷᱟᱛ ᱮᱥᱛᱷᱟᱱᱨᱮ ᱴᱷᱤᱠ ᱢᱚᱛᱳ ᱫᱚᱦᱚ ᱠᱟᱜ ᱦᱩᱭᱩᱜᱼᱟ ᱛᱟᱨᱯᱚᱨ ᱜᱩᱪᱷᱟᱹᱣ ᱠᱟᱛᱮᱜ ᱵᱟᱢ ᱫᱚᱦᱚ ᱞᱮᱠᱷᱟᱱ ᱱᱮᱠᱥᱴ ᱡᱮᱫᱤᱱ ᱠᱮᱞᱟᱥ ᱦᱩᱭᱩᱜᱼᱟ ᱮᱱᱦᱤᱞᱳᱜ ᱛᱚ ᱟᱵᱟᱨ ᱮᱢᱟ ᱠᱚ ᱦᱩᱭᱩᱜᱼᱟ ᱛᱟᱨᱯᱚᱨ ᱱᱮᱜ ᱮ ᱱᱤᱭᱟᱹ ᱠᱚᱜᱮ ᱟᱞᱮᱭᱟᱜ ᱱᱤᱭᱟᱹ ᱠᱚ ᱠᱟᱹᱢᱤ ᱨᱮᱜᱮᱧ ᱛᱟᱦᱮᱸ ᱠᱟᱱᱟ ᱟᱭᱢᱟ ᱫᱤᱱ ᱜᱤᱧ ᱠᱟᱹᱢᱤ ᱞᱮᱫᱟ ᱮᱭᱵᱟᱨ ᱫᱚ ᱚᱵᱚᱥᱚᱨ ᱧᱟᱢ ᱠᱟᱛᱮᱜ ᱚᱲᱟᱜ ᱨᱮᱜᱮ ᱢᱤᱱᱟᱹᱧᱟ ᱟᱹᱰᱤ ᱱᱟᱯᱟᱭ ᱛᱮᱜᱮ ᱠᱟᱹᱢᱤ ᱫᱤᱱ ᱠᱚᱫᱚᱧ ᱯᱟᱨᱚᱢ ᱠᱟᱫᱟ ᱡᱟᱦᱟᱱ ᱠᱳᱱᱳ ᱞᱟᱹᱴᱩ ᱮᱸᱴᱠᱮᱴᱚᱲᱮ ᱨᱮᱫᱚ ᱵᱟᱹᱧ ᱧᱩᱨᱦᱟᱹ ᱞᱮᱱᱟ ᱱᱚᱣᱟᱜᱮ ᱤᱧᱟᱜ ᱡᱤᱵᱚᱱ ᱨᱮᱫᱚ ᱥᱟᱨᱛᱷᱚᱠ ᱜᱳᱴᱟᱜᱮ ᱤᱧ ᱛᱮᱫᱚᱧ ᱢᱚᱱᱮᱭᱟ ᱟᱹᱰᱤ ᱢᱚᱡᱽ ᱛᱮᱜᱮᱧ ᱠᱟᱹᱢᱤ ᱫᱤᱱ ᱫᱚᱧ ᱯᱟᱨᱚᱢ ᱟᱠᱟᱫᱟ ᱟᱫᱚ ᱱᱤᱛᱚᱜ ᱫᱚ ᱚᱲᱟᱜ ᱨᱮᱜᱮ ᱜᱚᱲᱚᱢ ᱜᱤᱫᱽᱨᱟᱹ ᱠᱚ ᱱᱤᱭᱟᱹ ᱥᱚᱝᱥᱟᱨ ᱨᱮᱜᱮ ᱡᱚᱯᱲᱟᱣ ᱢᱤᱱᱟᱹᱧᱟ ᱱᱤᱭᱟᱹ ᱠᱚᱜᱮᱧ ᱠᱟᱹᱢᱤ ᱠᱟᱱᱟ